ᱱᱤᱛᱳᱜ ᱟᱜ ᱫᱤᱱ ᱫᱩᱱᱭᱟᱹᱨᱮ ᱦᱚᱲ ᱠᱚᱵᱚᱱ ᱥᱤᱠᱠᱷᱤᱛᱚ ᱟᱠᱟᱱ ᱨᱮᱦᱚᱸ ᱠᱤᱱᱛᱩ ᱟᱵᱚᱣᱟᱜ ᱡᱟᱦᱟᱸ ᱩᱭᱦᱟᱹᱨ ᱵᱷᱟᱵᱽᱱᱟ ᱫᱚ ᱚᱱᱟ ᱫᱚ ᱠᱤᱱᱛᱩ ᱵᱟᱝ ᱥᱤᱠᱠᱷᱤᱛᱚ ᱟᱠᱟᱱ ᱛᱟᱵᱚᱱᱟ ᱡᱮᱢᱚᱱ ᱡᱟᱦᱟᱸᱭ ᱜᱮ ᱡᱩᱫᱤ ᱡᱟᱦᱟᱱᱟᱜ ᱯᱮᱠᱮᱴ ᱠᱚᱭ ᱦᱟᱛᱟᱣ ᱠᱮᱫᱟ ᱥᱮ ᱡᱟᱦᱟᱱᱟᱜ ᱯᱮᱠᱮᱴ ᱨᱮ ᱡᱟᱦᱟᱱᱟᱜ ᱡᱚᱢᱟᱜ ᱠᱚᱭ ᱦᱟᱛᱟᱣ ᱠᱮᱫᱟ ᱩᱱᱤ ᱚᱱᱟ ᱨᱮᱱᱟᱜ ᱯᱞᱟᱥᱴᱤᱠ ᱠᱤᱢᱵᱟ ᱚᱱᱟ ᱨᱮᱱᱟᱜ ᱠᱟᱜᱚᱡᱽ ᱡᱟᱦᱟᱸ ᱢᱟᱱ ᱛᱟᱦᱟᱸ ᱦᱟᱰᱮ ᱱᱟᱰᱮ ᱵᱚᱱ ᱜᱤᱰᱤ ᱠᱟᱜ ᱠᱟᱱᱟ ᱡᱟᱦᱟᱸ ᱫᱚ ᱠᱤᱱᱛᱩ ᱟᱵᱚ ᱠᱷᱮᱛᱨᱮ ᱨᱮ ᱥᱮ ᱟᱵᱚ ᱢᱟᱹᱱᱢᱤ ᱠᱷᱮᱛᱨᱮ ᱨᱮᱜᱮ ᱚᱱᱟᱫᱚ ᱠᱤᱱᱛᱩ ᱵᱮᱥ ᱫᱚ ᱵᱟᱭ ᱦᱩᱭᱩᱜ ᱠᱟᱱᱟ ᱠᱟᱨᱚᱱ ᱚᱱᱟ ᱡᱟᱦᱟᱸ ᱨᱟᱵᱟᱨ ᱨᱮᱱᱟᱜ ᱡᱤᱱᱤᱥ ᱛᱟᱦᱮᱱ ᱠᱟᱱᱟ ᱯᱞᱟᱥᱴᱤᱠ ᱨᱮᱭᱟᱜ ᱡᱤᱱᱤᱥ ᱛᱟᱦᱮᱱ ᱠᱟᱱᱟ ᱚᱱᱟᱫᱚ ᱠᱤᱱᱛᱩ ᱢᱤᱫ ᱫᱤᱱ ᱦᱤᱞᱳᱜ ᱚᱱᱟᱫᱚ ᱟᱹᱛᱩ ᱟᱹᱛᱩ ᱛᱮ ᱥᱮ ᱚᱱᱟᱫᱚ ᱢᱟᱱᱮ ᱡᱟᱦᱟᱸ ᱨᱚᱠᱚᱢ ᱠᱟᱛᱮᱫ ᱜᱮ ᱟᱵᱚᱣᱟᱜ ᱡᱚᱢ ᱡᱤᱱᱤᱥ ᱨᱮ ᱢᱮᱥᱟᱜ ᱠᱟᱱᱟ ᱚᱱᱟᱫᱚ ᱡᱮᱢᱚᱱ ᱵᱚᱦᱩᱛ ᱵᱚᱦᱩᱛ ᱡᱟᱭᱜᱟ ᱠᱚᱨᱮᱫᱚ ᱫᱚᱨᱭᱟ ᱨᱮ ᱪᱟᱞᱟᱜ ᱠᱟᱱᱟ ᱮᱨᱯᱚᱨ ᱚᱱᱟ ᱫᱚᱨᱭᱟ ᱨᱮᱭᱟᱜ ᱫᱟᱜ ᱠᱚ ᱧᱩᱭᱫᱟ ᱦᱚᱲ ᱮᱨᱯᱚᱨ ᱚᱱᱟ ᱡᱟᱦᱟᱸ ᱯᱞᱟᱥᱴᱤᱠ ᱨᱮᱱᱟᱜ ᱡᱟᱦᱟᱸ ᱢᱚᱭᱞᱟ ᱠᱚ ᱛᱟᱦᱮᱸ ᱠᱟᱱᱟ ᱠᱮᱢᱤᱠᱮᱞ ᱠᱚ ᱛᱟᱦᱮᱸ ᱠᱟᱱᱟ ᱚᱱᱟ ᱠᱚᱫᱚ ᱥᱟᱱᱟᱢ ᱢᱟᱹᱱᱢᱤᱭᱟᱜ ᱞᱟᱡ ᱵᱷᱤᱛᱤᱨ ᱨᱮ ᱵᱚᱞᱚᱜ ᱠᱟᱱᱟ ᱟᱨ ᱚᱱᱟ ᱡᱚᱢ ᱠᱟᱛᱮᱫ ᱥᱮ ᱚᱱᱟ ᱫᱟᱜ ᱧᱩ ᱠᱟᱛᱮᱫ ᱟᱵᱚ ᱢᱟᱹᱱᱢᱤ ᱫᱚ ᱟᱭᱢᱟ ᱨᱚᱠᱚᱢ ᱟᱡᱟᱨ ᱧᱟᱢᱮᱜ ᱵᱚᱱᱟ ᱢᱮᱱᱠᱷᱟᱱ ᱟᱵᱚᱣᱟᱜ ᱫᱚ ᱱᱚᱣᱟᱫᱚ ᱩᱪᱤᱛ ᱫᱚ ᱵᱟᱝ ᱠᱟᱱᱟ ᱡᱮ ᱡᱮᱠᱳᱱᱳ ᱡᱟᱭᱜᱟᱨᱮ ᱱᱳᱝᱨᱟ ᱯᱷᱮᱞᱟᱣ ᱚᱱᱟ ᱠᱚᱫᱚ ᱟᱵᱚᱣᱟᱜ ᱫᱚ ᱩᱪᱤᱛ ᱫᱚ ᱵᱟᱝ ᱠᱟᱱᱟ ᱚᱱᱟ ᱞᱟᱹᱜᱤᱫ ᱛᱮ ᱟᱵᱚ ᱱᱤᱨᱫᱤᱥᱴᱚ ᱰᱟᱥᱴ ᱵᱤᱱ ᱵᱮᱱᱟᱣ ᱦᱩᱭᱩᱜ ᱛᱟᱵᱚᱱᱟ ᱡᱟᱦᱟᱸ ᱰᱟᱥᱴ ᱵᱤᱱ ᱨᱮ ᱟᱵᱚ ᱫᱚ ᱥᱟᱱᱟᱢ ᱱᱳᱝᱨᱟᱵᱚᱱ ᱫᱚᱦᱚᱭᱟ ᱟᱨ ᱥᱚᱵ ᱥᱚᱢᱚᱭ ᱟᱵᱚ ᱵᱚᱱ ᱪᱮᱥᱴᱟᱭᱢᱟ ᱡᱮ ᱡᱟᱦᱟᱸ ᱠᱚᱨᱮᱫᱚ ᱟᱹᱛᱩ ᱴᱚᱞᱟ ᱠᱚᱨᱮ ᱫᱚ ᱰᱟᱥᱴᱵᱤᱱ ᱫᱚ ᱵᱟᱝ ᱛᱟᱦᱮᱱᱟ ᱢᱮᱱᱠᱷᱟᱱ ᱚᱱᱟ ᱠᱚᱨᱮᱫᱚ ᱡᱟᱦᱟᱸ ᱜᱮ ᱯᱞᱟᱥᱴᱤᱠ ᱠᱚᱠᱚ ᱰᱟᱹᱝ ᱠᱮᱫᱟ ᱥᱮ ᱠᱟᱜᱚᱡᱽ ᱠᱚ ᱚᱱᱛᱮ ᱱᱚᱱᱛᱮ ᱠᱷᱚᱱᱟᱜ ᱡᱟᱣᱨᱟᱭᱮᱱᱟ ᱩᱱᱫᱚ ᱚᱱᱟ ᱠᱚᱫᱚ ᱢᱤᱫ ᱴᱷᱮᱱ ᱜᱩᱴ ᱠᱟᱛᱮᱫ ᱚᱱᱟ ᱠᱚᱫᱚ ᱞᱚ ᱨᱟᱯᱟᱜ ᱛᱚᱨᱚᱡ ᱠᱟᱜ ᱠᱷᱟᱱ ᱜᱮ ᱟᱹᱰᱤ ᱱᱟᱯᱟᱭᱚᱜᱼᱟ